ᱵᱮᱝᱜᱚᱞ ᱨᱮᱱᱟᱜ ᱡᱩᱫᱟᱹ ᱡᱩᱫᱟᱹ ᱴᱚᱴᱷᱟ ᱨᱮ ᱧᱮᱞᱚᱜᱚᱜ ᱠᱟᱱᱟ ᱞᱟᱠᱪᱟᱨ ᱨᱮᱱᱟᱜ ᱟᱹᱰᱤᱜᱮ ᱛᱚᱯᱷᱟᱛ ᱦᱩᱭᱩᱜ ᱠᱟᱱᱟ ᱡᱮᱢᱚᱱ ᱟᱵᱚ ᱫᱚ ᱴᱚᱴᱷᱟ ᱠᱤᱭᱟᱹ ᱦᱤᱥᱟᱹᱵᱽ ᱛᱮ ᱢᱤᱫ ᱚᱠᱛᱚ ᱨᱮ ᱵᱚᱸᱜᱟᱼᱵᱩᱨᱩ ᱠᱚ ᱵᱟᱵᱚᱱ ᱵᱚᱸᱜᱟᱼᱵᱩᱨᱩᱜᱼᱟ ᱡᱮᱢᱚᱱ ᱟᱵᱚᱣᱟᱜ ᱵᱟᱦᱟ ᱥᱚᱨᱦᱟᱭ ᱢᱟᱜᱼᱢᱚᱬᱮ ᱡᱚᱢᱥᱤᱢ ᱠᱟᱨᱟᱢ ᱮᱢᱟᱱ ᱠᱚ ᱴᱚᱴᱷᱟᱠᱤᱭᱟᱹ ᱦᱤᱥᱟᱹᱵᱽ ᱛᱮ ᱢᱤᱫ ᱥᱟᱝ ᱛᱮᱫᱚ ᱵᱟᱵᱚᱱ ᱵᱚᱸᱜᱟᱼᱵᱩᱨᱩᱜᱼᱟ ᱵᱮᱝᱜᱚᱞ ᱨᱮ ᱢᱤᱫ ᱥᱚᱢᱚᱭ ᱵᱚᱱ ᱥᱚᱨᱦᱟᱭ ᱥᱮ ᱢᱟᱜᱼᱢᱚᱬᱮ ᱦᱩᱭᱩᱜ ᱠᱷᱟᱱ ᱯᱩᱨᱩᱞᱤᱭᱟᱹ ᱥᱮ ᱮᱴᱟᱜ ᱮᱴᱟᱜ ᱴᱚᱴᱷᱟ ᱨᱮ ᱟᱨᱚ ᱮᱴᱟᱜ ᱮᱴᱟᱜ ᱥᱚᱢᱚᱭ ᱥᱮ ᱫᱤᱱ ᱨᱮ ᱵᱚᱸᱜᱟᱼᱵᱩᱨᱩ ᱠᱚ ᱦᱩᱭᱩᱜᱼᱟ ᱱᱚᱝᱠᱟ ᱧᱮᱞᱚᱜᱚᱜ ᱠᱟᱱᱟ ᱟᱵᱚ ᱫᱚ ᱢᱤᱫ ᱥᱟᱶᱛᱮ ᱞᱟᱠᱪᱟᱨ ᱨᱮᱭᱟᱜ ᱵᱚᱸᱜᱟᱼᱵᱩᱨᱩ ᱠᱚ ᱢᱤᱫ ᱥᱟᱶ ᱛᱮᱫᱚ ᱵᱟᱵᱚᱱ ᱵᱚᱸᱜᱟᱼᱵᱩᱨᱩᱜᱼᱟ